ᱫᱟᱫᱟ ᱦᱟᱹᱠᱩ ᱥᱟᱵ ᱨᱮᱱᱟᱜ ᱵᱚᱱ ᱞᱟᱹᱭᱟ ᱦᱟᱹᱠᱩ ᱥᱟᱵ ᱫᱚ ᱟᱵᱚ ᱫᱚ ᱵᱟᱹᱲᱥᱤ ᱠᱚᱛᱮ ᱵᱚᱱ ᱪᱟᱞᱟᱣ ᱵᱟᱲᱟᱜᱼᱟ ᱵᱟᱹᱲᱥᱤ ᱛᱮ ᱜᱟᱹᱰᱭᱟᱹ ᱨᱮᱥᱮ ᱠᱮᱱᱮᱞ ᱨᱮ ᱡᱟᱦᱟᱸ ᱨᱮᱜᱮ ᱦᱟᱹᱠᱩ ᱵᱚᱱ ᱥᱟᱵ ᱠᱮᱫ ᱠᱚᱣᱟ ᱯᱨᱚᱛᱷᱚᱢ ᱨᱮ ᱰᱟᱝ ᱵᱚᱱ ᱤᱫᱤ ᱠᱮᱫᱟ ᱰᱟᱝ ᱟᱛᱮᱫ ᱦᱮᱡ ᱠᱟᱛᱮᱜ ᱵᱟᱹᱲᱥᱤ ᱜᱤᱰᱤ ᱠᱮᱫᱟ ᱵᱚᱱ ᱞᱮᱸᱰᱮᱫ ᱥᱮ ᱢᱚᱭᱫᱟ ᱡᱟᱦᱟᱱᱟᱜ ᱜᱮᱵᱚᱱ ᱮᱢᱟᱜᱼᱟ ᱫᱤᱭᱮ ᱦᱟᱹᱠᱩ ᱥᱟᱵ ᱵᱟᱲᱟ ᱠᱟᱛᱮᱫ ᱟᱭᱢᱟ ᱦᱟᱹᱠᱩ ᱥᱟᱵ ᱨᱮᱱᱟᱜ ᱪᱮᱞᱮᱧᱡᱽ ᱦᱚᱸ ᱢᱮᱱ ᱫᱚᱵᱚᱱ ᱞᱟᱹᱭᱫᱟ ᱦᱟᱹᱠᱩᱢ ᱥᱟᱵᱮᱭᱟ ᱵᱟᱠᱚ ᱡᱷᱟᱹᱞᱤᱜ ᱠᱷᱟᱱ ᱫᱚ ᱟᱹᱰᱤ ᱫᱮᱨᱤᱛᱮ ᱟᱹᱭᱠᱟᱹᱜᱼᱟ ᱛᱟᱨᱯᱚᱨᱮ ᱩᱱᱠᱩ ᱠᱟᱴᱠᱚᱢ ᱠᱚ ᱨᱟᱠᱟᱵᱟ ᱛᱟᱨᱯᱚᱨᱮ ᱦᱟᱹᱠᱩ ᱥᱟᱵ ᱠᱟᱛᱮᱫ ᱤᱧ ᱵᱟᱹᱲᱥᱤ ᱛᱮᱫᱚ ᱚᱱᱠᱟ ᱟᱨ ᱛᱤ ᱛᱮᱵᱚᱱ ᱥᱟᱵ ᱠᱷᱟᱱ ᱫᱚ ᱰᱟᱬᱟ ᱠᱚ ᱥᱮ ᱜᱟᱹᱰᱭᱟᱹ ᱠᱚᱨᱮᱜ ᱚᱱᱟ ᱵᱚᱱ ᱤᱭᱟᱹᱭᱟᱵᱚᱱ ᱫᱟᱜ ᱫᱚᱵᱚᱱ ᱟᱨᱮᱡᱟ ᱟᱨᱮᱡ ᱠᱟᱛᱮᱜ ᱮᱢᱟᱱ ᱞᱚᱥᱚᱫ ᱠᱚ ᱛᱟᱦᱮᱱᱟ ᱵᱤᱧ ᱠᱚᱠᱚ ᱛᱟᱦᱮᱱᱟ ᱩᱱᱠᱩ ᱨᱤᱥ ᱠᱟᱛᱮᱜ ᱵᱚᱱ ᱜᱚᱡ ᱠᱚᱜᱮᱭᱟ ᱠᱟᱸᱪ ᱠᱚ ᱛᱟᱦᱮᱱᱟ ᱟᱨ ᱡᱷᱟᱹᱞ ᱡᱷᱟᱹᱞᱤ ᱛᱮᱵᱚᱱ ᱥᱟᱵ ᱠᱚᱣᱟ ᱜᱟᱹᱰᱭᱟᱹ ᱨᱮᱱ ᱟᱭᱢᱟ ᱠᱟᱸᱪ ᱪᱮᱫ ᱠᱚᱪᱚᱝ ᱦᱟᱱᱟ ᱱᱤᱭᱟᱹ ᱡᱷᱟᱹᱞᱤ ᱟᱠᱚᱴᱚᱜᱼᱟ ᱛᱚᱵᱩ ᱨᱤᱥᱠ ᱠᱟᱛᱮᱜ ᱵᱚᱱ ᱥᱟᱵ ᱠᱚᱜᱮᱭᱟ ᱦᱟᱹᱠᱩ ᱫᱚ ᱛᱟᱨᱯᱚᱨᱮ ᱫᱟᱜ ᱡᱟᱹᱯᱩᱫ ᱵᱚᱱ ᱞᱟᱹᱭᱫᱟ ᱡᱟᱦᱟᱸ ᱛᱤᱥ ᱜᱟᱰᱟᱨᱮ ᱦᱟᱹᱠᱩ ᱜᱚᱡ ᱵᱚᱱ ᱪᱟᱞᱟᱣ ᱞᱮᱱᱠᱷᱟᱱ ᱪᱟᱞᱟᱣ ᱠᱟᱛᱮᱜ ᱟᱹᱰᱤ ᱡᱳᱨᱮ ᱨᱤᱢᱤᱞ ᱞᱮᱠᱷᱟᱱ ᱦᱩᱰᱩᱨ ᱞᱮᱠᱷᱟᱱ ᱵᱤᱡᱽᱞᱤ ᱞᱮᱠᱷᱟᱱ ᱪᱮᱠᱟᱢ ᱵᱟᱧᱪᱟᱜᱼᱟ ᱚᱱᱟ ᱨᱮᱱᱟᱜ ᱫᱤᱭᱮ ᱚᱱᱟ ᱫᱚ ᱪᱮᱫ ᱞᱮᱠᱟ ᱦᱩᱭᱩᱜᱼᱟ ᱡᱷᱟᱹᱞᱤ ᱵᱚᱱ ᱦᱟᱹᱠᱩ ᱵᱚᱱ ᱜᱟᱰᱟ ᱨᱮᱵᱚᱱ ᱥᱟᱵ ᱠᱟᱜ ᱠᱚᱣᱟ ᱥᱟᱵ ᱢᱟᱵᱚᱱ ᱥᱟᱵ ᱠᱟᱜ ᱠᱚ ᱪᱤᱠᱟ ᱵᱚᱱ ᱦᱤᱡᱩᱜᱼᱟ ᱚᱲᱟᱜ ᱦᱩᱰᱩᱨ ᱵᱤᱡᱽᱞᱤ ᱫᱤᱭᱮ ᱚᱱᱟ ᱯᱚᱨ ᱡᱟᱦᱟᱸ ᱞᱮᱠᱟ ᱢᱤᱫᱴᱮᱱ ᱫᱚ ᱠᱩᱲᱤ ᱚᱲᱟᱜ ᱨᱮᱠᱚ ᱢᱮᱱᱟ ᱜᱟᱰᱟ ᱟᱲᱮ ᱨᱮ ᱠᱟᱹᱴᱤᱡ ᱠᱟᱹᱴᱤᱡ ᱠᱚ ᱚᱲᱟᱜ ᱠᱟᱜᱼᱟ ᱚᱱᱟ ᱚᱸᱰᱮ ᱡᱟᱦᱟᱸ ᱞᱮᱠᱟ ᱛᱤᱭᱳᱜ ᱦᱩᱭᱩᱜ ᱛᱟᱵᱚᱱᱟ ᱟᱫᱚ ᱛᱤᱭᱳᱜ ᱠᱟᱛᱮᱜ ᱫᱟᱜ ᱦᱤᱡᱩᱜ ᱠᱟᱱᱟ ᱱᱚᱛᱮ ᱵᱚᱱ ᱧᱮᱞᱫᱟ ᱟᱹᱰᱤ ᱡᱳᱨ ᱫᱤᱭᱮ ᱫᱟᱹᱲ ᱛᱮᱵᱚᱱ ᱪᱟᱞᱟᱜ ᱦᱩᱭᱩᱜ ᱛᱟᱵᱚᱱᱟ ᱟᱵᱚ ᱫᱚ ᱫᱟᱹᱲ ᱛᱮᱠᱷᱟᱱ ᱜᱟᱰᱟ ᱛᱮ ᱞᱟᱹᱣᱠᱟᱹ ᱤᱫᱤ ᱠᱟᱛᱮᱫ ᱦᱚᱸ ᱞᱟᱹᱣᱠᱟᱹ ᱛᱮ ᱪᱟᱞᱟᱜ ᱦᱩᱭᱩᱜ ᱛᱟᱵᱚᱱᱟ ᱟᱹᱰᱤ ᱡᱳᱨ ᱜᱮ ᱚᱱᱟ ᱫᱟᱜ ᱛᱟᱞᱟᱨᱮ ᱫᱟᱜ ᱨᱮ ᱧᱟᱢ ᱞᱮᱱᱠᱷᱟᱱ ᱫᱚ ᱡᱟᱦᱟᱸ ᱞᱮᱠᱟᱭ ᱦᱚᱭ ᱩᱞᱴᱟᱹᱣᱟᱭ ᱥᱮ ᱡᱟᱦᱟᱸ ᱞᱮᱠᱟᱭ ᱤᱭᱟᱹᱭᱟᱭ ᱛᱚᱠᱷᱚᱱ ᱫᱚ ᱟᱹᱰᱤ ᱢᱟᱱᱮ ᱢᱩᱥᱠᱤᱞ ᱨᱮᱵᱚᱱ ᱯᱟᱲᱟᱜᱼᱟ ᱥᱮ ᱱᱚᱝᱠᱟ ᱦᱚᱭ ᱵᱤᱡᱽᱞᱤ ᱫᱚ ᱵᱚᱱ ᱚᱱᱟ ᱚᱲᱟᱜ ᱵᱚᱱ ᱵᱚᱞᱚ ᱞᱮᱱᱠᱷᱟᱱ ᱥᱮᱵᱚᱱ ᱤᱭᱟᱹ ᱫᱟᱨᱟᱢᱟ ᱨᱚᱠᱠᱷᱟ ᱫᱟᱨᱟᱢᱚᱜᱼᱟ ᱚᱱᱠᱟ ᱜᱮ ᱫᱚᱵᱚᱱ ᱚᱱᱠᱟ ᱜᱮᱵᱚᱱ ᱜᱚᱡ ᱪᱟᱞᱟᱜᱼᱟ ᱟᱫᱚ ᱡᱤᱣᱤ ᱛᱟᱵᱚᱱ ᱪᱟᱵᱟ ᱵᱟᱲᱟᱜᱼᱟ